ᱦᱮᱸ ᱤᱧ ᱢᱤᱫᱴᱟᱝ ᱚᱱᱚᱲᱦᱮᱸ ᱤᱧ ᱯᱟᱲᱦᱟᱣ ᱞᱮᱫᱟ ᱡᱟᱦᱟ ᱨᱮᱱᱟᱜ ᱧᱩᱛᱩᱢ ᱫᱚ ᱥᱤᱧ ᱵᱚᱸᱜᱟ ᱚᱱᱟ ᱫᱚ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩᱭ ᱚᱞ ᱠᱟᱫᱟ ᱟᱹᱰᱤ ᱵᱷᱟᱹᱜᱮ ᱜᱮᱭᱟ ᱥᱤᱧ ᱵᱚᱸᱜᱟ ᱪᱮᱫ ᱞᱮᱠᱟ ᱠᱟᱛᱮᱜ ᱥᱤᱸᱜᱤ ᱟᱭ ᱵᱮᱨᱚᱜ ᱟᱭ ᱛᱟᱨᱯᱚᱨ ᱦᱟᱹᱥᱩᱨᱚᱜ ᱟᱭ ᱚᱱᱟᱜᱮ ᱵᱟᱰᱟᱭ ᱢᱮᱱᱟᱜᱼᱟ ᱚᱱᱟ ᱨᱮᱫᱚ ᱚᱱᱟ ᱯᱟᱲᱦᱟᱣ ᱠᱟᱛᱮᱜ ᱟᱹᱰᱤᱜᱮ ᱵᱷᱟᱜᱮᱧ ᱵᱩᱡᱽ ᱞᱮᱫᱟ ᱚᱱᱚᱲᱦᱮᱸ ᱢᱮᱱᱛᱮ ᱟᱹᱰᱤᱜᱮ ᱵᱷᱟᱜᱮ ᱜᱮᱭᱟ ᱟᱞᱮ ᱟᱹᱛᱩ ᱨᱮᱱ ᱢᱟᱹᱭ ᱵᱟᱹᱵᱩ ᱛᱟᱠᱚᱧ ᱯᱟᱲᱦᱟᱣ ᱠᱟᱛᱮᱜ ᱤᱧ ᱟᱸᱡᱚᱢ ᱞᱮᱜ ᱠᱚᱣᱟ ᱟᱸᱡᱚᱢ ᱞᱮᱫᱟᱠᱚ ᱥᱤᱸᱜᱤ ᱠᱷᱚᱱ ᱵᱮᱨᱮᱫ ᱠᱟᱛᱮᱜ ᱪᱮᱫ ᱠᱚ ᱪᱤᱠᱟᱹᱭ ᱦᱩᱭᱩᱜᱼᱟ ᱪᱮᱫ ᱠᱟ ᱠᱟᱛᱮᱜ ᱥᱟᱱᱟᱢ ᱦᱚᱲ ᱵᱮᱨᱮᱫ ᱠᱟᱛᱮᱜ ᱠᱟᱢᱤ ᱠᱚ ᱪᱷᱩᱴᱟᱹᱜᱼᱟ ᱥᱮᱛᱟᱜ ᱨᱮ ᱧᱤᱫᱟᱹ ᱵᱮᱲᱟ ᱵᱮᱲᱟᱭ ᱦᱟᱹᱥᱩᱨᱚᱜᱼᱟ ᱧᱤᱫᱟᱹᱜᱼᱟ ᱚᱲᱟᱜ ᱛᱮᱠᱚ ᱨᱩᱣᱟᱹᱲᱟ ᱡᱚᱢ ᱟᱠᱚ ᱡᱟᱯᱤᱫᱟᱠᱚ ᱡᱤᱨᱟᱹᱜ ᱟᱠᱚ ᱥᱟᱱᱟᱢᱟᱜ ᱜᱮ ᱥᱤᱧ ᱵᱚᱸᱜᱟ ᱚᱱᱚᱲᱦᱮᱸ ᱨᱮᱫᱚ ᱢᱮᱱᱟᱜᱼᱟ ᱚᱱᱟ ᱜᱮᱵᱚᱱ ᱵᱟᱲᱟᱭᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱚᱱᱟ ᱵᱟᱲᱟᱭ ᱠᱟᱛᱮᱜ ᱟᱸᱡᱚᱢ ᱠᱟᱛᱮᱜ ᱟᱹᱰᱤ ᱜᱮᱠᱚ ᱠᱩᱥᱤ ᱞᱮᱱᱟ ᱥᱮᱠᱚ ᱨᱟᱹᱥᱠᱟᱹ ᱞᱮᱱᱟ ᱟᱠᱚ ᱦᱚᱸ ᱚᱱᱟ ᱯᱟᱲᱦᱟᱣ ᱨᱮᱱᱟᱜ ᱠᱚ ᱨᱤᱠᱟᱹᱣ ᱟᱹᱫᱤᱧ ᱛᱟᱦᱮᱸᱫ ᱥᱮᱲᱟᱣᱟᱜ ᱠᱚ ᱛᱟᱦᱮᱸᱱᱤᱧ ᱯᱟᱲᱦᱟᱣᱟᱜ ᱠᱚ ᱛᱟᱦᱮᱸᱱᱤᱧ ᱟᱹᱰᱤ ᱵᱷᱟᱜᱮ ᱜᱮᱠᱚ ᱵᱩᱡᱽ ᱞᱮᱫᱟ